ᱱᱚᱣᱟ ᱮᱱᱮᱡ ᱥᱮᱨᱮᱧ ᱡᱟᱦᱟᱸ ᱨᱟᱹᱥᱠᱟᱹ ᱡᱟᱦᱟᱸ ᱱᱟᱜ ᱟᱵᱚ ᱡᱮᱵᱚᱱ ᱢᱮᱱᱮᱜᱼᱟ ᱮᱱᱮᱡ ᱥᱮᱨᱮᱧ ᱨᱟᱹᱥᱠᱟᱹ ᱡᱟᱦᱟᱸᱭ ᱜᱮ ᱱᱟᱜ ᱵᱟᱠᱚ ᱥᱮᱞᱮᱫ ᱫᱟᱲᱮᱭᱟᱜ ᱠᱟᱱᱟ ᱮᱱᱮᱡ ᱥᱮᱨᱮᱧ ᱨᱟᱹᱥᱠᱟᱹ ᱛᱚ ᱦᱚᱭᱛᱚ ᱠᱟᱹᱢᱤ ᱢᱮᱱᱟᱜᱼᱟ ᱟᱨ ᱟᱫᱚᱢ ᱢᱟ ᱱᱚᱝᱠᱟ ᱵᱟᱦᱨᱮ ᱫᱤᱥᱚᱢ ᱨᱮᱠᱚ ᱛᱟᱦᱮᱱᱟ ᱚᱞᱚᱜ ᱯᱟᱲᱦᱟᱣ ᱮᱱᱠᱷᱟᱱ ᱩᱱᱤ ᱦᱚᱸ ᱚᱱᱠᱟ ᱢᱟ ᱵᱟᱝ ᱥᱮᱴᱮᱨ ᱫᱟᱲᱮᱭᱟᱭ ᱜᱮᱭᱟᱭ ᱡᱮᱦᱮᱛᱩ ᱟᱭᱳ ᱦᱚᱲᱦᱚᱸ ᱨᱟᱹᱥᱠᱟᱹᱜᱼᱟ ᱠᱟᱹᱢᱤ ᱵᱟᱝ ᱪᱟᱵᱟ ᱠᱟᱛᱮ ᱦᱚᱸ ᱢᱮᱱᱟ ᱵᱟᱝ ᱵᱟᱭ ᱮᱱᱮᱡ ᱥᱮᱨᱮᱧ ᱵᱟᱭ ᱥᱮᱴᱮᱨ ᱫᱟᱲᱮᱭᱟᱜ ᱜᱮᱭᱟ ᱟᱨ ᱮᱱᱮᱡᱢᱟ ᱨᱟᱹᱥᱠᱟᱹ ᱡᱤᱱᱤᱥ ᱠᱟᱱᱟ ᱨᱟᱹᱥᱠᱟᱹ ᱢᱟ ᱵᱟᱡᱟᱨ ᱠᱷᱚᱱᱮ ᱦᱤᱡᱩᱜᱼᱟ ᱚᱞᱚᱜ ᱯᱟᱲᱦᱟᱜ ᱜᱤᱫᱽᱨᱟᱹ ᱩᱱᱤ ᱦᱚᱸ ᱮᱱᱮᱡ ᱥᱟᱱᱟᱭᱮ ᱜᱮᱭᱟ ᱨᱟᱹᱥᱠᱟᱹ ᱢᱟ ᱢᱮᱱᱟᱜ ᱜᱮᱭᱟ ᱩᱱᱤᱢᱟ ᱮᱱᱮᱡ ᱵᱟᱝ ᱵᱟᱭ ᱜᱟᱱ ᱠᱷᱟᱱᱢᱟ ᱮᱱᱮᱡ ᱢᱟ ᱚᱵᱚᱥᱥᱳ ᱵᱟᱭ ᱫᱟᱲᱮᱭᱟᱜ ᱜᱮᱭᱟ ᱟᱫᱚ ᱪᱤᱠᱟᱹᱛᱮ ᱟᱭᱳ ᱦᱚᱸ ᱨᱟᱹᱥᱠᱟᱹᱜ ᱟᱭ ᱠᱟᱹᱢᱤ ᱵᱟᱝ ᱪᱟᱵᱟ ᱠᱟᱛᱮᱫᱢᱟ ᱮᱱᱮᱡ ᱥᱮᱨᱮᱧ ᱵᱟᱝᱜᱮ ᱫᱟᱲᱮᱭᱟᱜᱼᱟᱭ ᱟᱫᱚ ᱪᱮᱫᱞᱮᱠᱟᱨᱮ ᱩᱱᱤ ᱦᱚᱸ ᱨᱟᱹᱥᱠᱟᱹ ᱢᱟ ᱦᱤᱡᱩᱜ ᱜᱮᱭᱟ ᱢᱚᱱᱮᱨᱮᱢᱟ ᱟᱨ ᱮᱱᱮᱡ ᱥᱮᱨᱮᱧ ᱵᱟᱝ ᱱᱤᱛᱳᱜ ᱨᱟᱹᱥᱠᱟᱹ ᱡᱤᱱᱤᱥ ᱠᱟᱱᱟ ᱟᱨᱵᱟᱝ ᱠᱟᱹᱢᱤ ᱪᱟᱵᱟ ᱠᱟᱛᱮᱫ ᱮᱱᱮᱡᱢᱟ ᱵᱟᱝ ᱥᱮᱴᱮᱨ ᱵᱟᱭ ᱥᱮᱴᱮᱨ ᱫᱟᱲᱮᱭᱟᱜᱼᱟ ᱨᱩᱭ ᱟᱸᱡᱚᱢ ᱨᱮᱦᱚᱸ ᱮᱱᱮᱡ ᱥᱮᱨᱮᱧ ᱴᱷᱮᱡ ᱵᱟᱝᱜᱮ ᱥᱮᱴᱮᱨ ᱫᱟᱲᱮᱭᱟᱜ ᱠᱟᱱᱟᱭ ᱟᱫᱚ ᱵᱟᱭ ᱥᱮᱴᱮᱨ ᱫᱟᱲᱮᱭᱟᱜ ᱠᱟᱱᱟ ᱜᱤᱫᱽᱨᱟᱹ ᱦᱚᱸ ᱚᱱᱠᱟᱜᱮ ᱚᱞᱚᱜ ᱯᱟᱲᱦᱟᱜ ᱡᱩᱫᱤ ᱟᱡᱟᱜ ᱠᱟᱹᱢᱤ ᱵᱟᱝ ᱯᱩᱨᱟᱹᱣ ᱠᱟᱛᱮᱫᱢᱟ ᱮᱱᱮᱡ ᱥᱮᱨᱮᱧ ᱵᱟᱝ ᱵᱟᱭ ᱫᱟᱲᱮᱭᱟᱜ ᱜᱮᱭᱟ ᱟᱡᱟᱜ ᱠᱟᱹᱢᱤ ᱛᱩᱞᱟᱹᱣ ᱪᱟᱵᱟ ᱞᱮᱱᱱᱟ ᱮᱱᱮᱡ ᱥᱮᱨᱮᱧ ᱫᱚᱭ ᱥᱮᱞᱮᱫ ᱫᱟᱲᱮᱭᱟᱜ ᱠᱟᱱᱟ ᱱᱟᱜ ᱵᱟᱝᱠᱷᱟᱱ ᱢᱟ ᱚᱱᱠᱟ ᱵᱟᱝ ᱥᱮᱞᱮᱫ ᱫᱟᱲᱮᱭᱟᱜᱼᱟ ᱨᱟᱹᱥᱠᱟᱹᱢᱟ ᱡᱷᱚᱛᱚ ᱦᱚᱲᱟᱜ ᱠᱟᱱ ᱜᱮᱭᱟ ᱨᱟᱹᱥᱠᱟᱹ ᱢᱟ ᱥᱟᱱᱟ ᱜᱮᱭᱟ ᱮᱱᱮᱡ ᱦᱚᱸ ᱥᱟᱱᱟ ᱜᱮᱭᱟ ᱵᱟᱝ ᱯᱩᱨᱟᱹᱣ ᱠᱟᱛᱮᱫ ᱠᱟᱹᱢᱤ ᱢᱟ ᱵᱟᱝ ᱵᱟᱢ ᱥᱮᱴᱮᱨ ᱫᱟᱲᱮᱭᱟᱜ ᱜᱮᱭᱟ ᱥᱟᱰᱮᱢᱟ ᱟᱸᱡᱚᱢ ᱜᱮᱭᱟᱢ ᱟᱨ ᱵᱟᱝ ᱥᱮᱴᱮᱨ ᱵᱟᱝ ᱪᱟᱵᱟ ᱠᱟᱛᱮᱫ ᱮᱱᱠᱷᱟᱱᱢᱟ ᱵᱟᱢ ᱥᱮᱱᱚᱜᱼᱟ ᱪᱮᱫ ᱞᱮᱠᱟᱢ ᱨᱟᱹᱥᱠᱟᱹᱢ ᱨᱟᱹᱥᱠᱟᱹ ᱢᱟ ᱨᱟᱹᱥᱠᱟᱹ ᱢᱟ ᱵᱩᱡᱷᱟᱹᱜ ᱜᱮᱭᱟ